ᱤᱧ ᱢᱚᱱᱮᱭᱫᱟ ᱡᱮ ᱟᱵᱚ ᱥᱟᱱᱛᱟᱞ ᱡᱟᱦᱟᱸ ᱯᱟᱹᱨᱤᱥ ᱢᱮᱱᱟᱜ ᱛᱟᱵᱚᱱᱟ ᱟᱵᱚᱣᱟᱜ ᱯᱟᱹᱨᱤᱥ ᱛᱮᱜᱮ ᱡᱚᱛᱚ ᱦᱚᱲ ᱠᱚ ᱵᱩᱡᱷᱟᱹᱣ ᱢᱟ ᱡᱮ ᱱᱩᱭ ᱫᱚ ᱥᱟᱱᱛᱟᱞ ᱠᱟᱱᱟᱭ ᱛᱳ ᱱᱚᱣᱟ ᱴᱚᱴᱷᱟ ᱨᱮ ᱦᱚᱲ ᱫᱚ ᱟᱹᱰᱤᱜᱟᱱ ᱜᱮ ᱢᱮᱱᱟᱜ ᱦᱟᱛᱟᱲ ᱠᱚᱣᱟ ᱡᱟᱦᱟᱸ ᱚᱱᱟ